ᱥᱟᱱᱛᱟᱲᱤ ᱯᱟᱹᱨᱥᱤ ᱫᱚ ᱱᱮᱛᱟᱨ ᱞᱟᱦᱟᱱᱛᱤ ᱯᱟᱹᱨᱥᱤ ᱠᱟᱱ ᱨᱮᱦᱚᱸ ᱱᱚᱣᱟ ᱨᱮᱫᱚ ᱟᱭᱢᱟ ᱮᱴᱟᱜ ᱯᱟᱹᱨᱥᱤ ᱨᱮᱱᱟᱜ ᱥᱟᱵᱟᱫ ᱠᱚ ᱥᱮ ᱟᱹᱲᱟᱹ ᱠᱚ ᱵᱚᱞᱚ ᱢᱮᱱᱟᱜᱼᱟ ᱡᱮᱞᱮᱠᱟ ᱤᱝᱨᱮᱡᱤ ᱯᱟᱹᱨᱥᱤ ᱠᱷᱚᱱ ᱫᱚ ᱴᱮᱵᱤᱞ ᱪᱮᱭᱟᱨ ᱡᱟᱦᱟᱸ ᱪᱮᱭᱟᱨ ᱨᱮᱱᱟᱜ ᱥᱟᱱᱛᱟᱲ ᱫᱚ ᱦᱩᱭᱩᱜ ᱠᱟᱱᱟ ᱴᱮᱱᱰᱟᱨ ᱢᱟᱪᱤ ᱟᱨ ᱯᱷᱩᱴᱵᱚᱞ ᱠᱨᱤᱠᱮᱴ ᱱᱚᱣᱟᱠᱚ ᱥᱟᱱᱟᱢᱜᱮ ᱦᱩᱭᱩᱜ ᱠᱟᱱᱟ ᱤᱝᱨᱮᱡᱤ ᱯᱟᱹᱨᱥᱤ ᱨᱮᱱᱟᱜ ᱥᱟᱵᱟᱫ ᱟᱵᱚᱣᱟᱜ ᱨᱚᱲ ᱥᱩᱵᱤᱫᱷᱟ ᱠᱷᱟᱹᱛᱤᱨ ᱛᱮ ᱱᱚᱣᱟ ᱠᱚᱫᱚ ᱥᱟᱱᱛᱟᱲ ᱯᱟᱹᱨᱥᱤ ᱨᱮᱵᱚᱱ ᱨᱚᱲ ᱛᱚᱨᱟᱭᱮᱫᱟ